ᱱᱤᱛᱚᱜᱼᱟᱜ ᱫᱤᱱᱨᱮ ᱟᱵᱚ ᱡᱚᱫᱤᱵᱚᱱ ᱧᱮᱞᱟ ᱛᱟᱦᱚᱞᱮ ᱠᱷᱟᱱᱫᱚ ᱥᱚᱨᱠᱟᱨᱤ ᱪᱟᱹᱠᱨᱤ ᱨᱮᱱᱟᱜ ᱫᱚ ᱮᱠᱫᱚᱢ ᱜᱮ ᱠᱳᱱᱳ ᱟᱥᱟᱜᱮ ᱵᱟᱱᱩᱜᱼᱟ ᱠᱟᱨᱚᱱ ᱥᱚᱨᱠᱟᱨᱤ ᱪᱟᱹᱠᱨᱤ ᱨᱮᱱᱟᱜ ᱡᱟᱦᱟᱸ ᱛᱤᱱᱟᱹᱜ ᱵᱷᱮᱠᱮᱱᱥᱤ ᱚᱱᱟ ᱠᱚᱫᱚ ᱥᱟᱱᱟᱢᱜᱮ ᱠᱤᱱᱛᱩ ᱚᱞᱨᱮᱰᱤ ᱜᱮ ᱯᱩᱨᱟᱹᱣ ᱟᱠᱟᱱᱟ ᱚᱱᱟ ᱚᱱᱟᱛᱮ ᱱᱤᱛᱚᱜ ᱫᱚ ᱟᱵᱚ ᱥᱟᱱᱛᱟᱲ ᱦᱩᱭᱩᱜ ᱥᱮ ᱫᱤᱠᱩᱭ ᱦᱩᱭᱩᱜ ᱥᱮ ᱡᱟᱦᱟᱸᱭᱜᱮ ᱚᱱᱠᱟ ᱱᱤᱡᱮᱨᱟᱜ ᱤᱪᱪᱷᱟᱛᱮ ᱴᱟᱠᱟ ᱨᱳᱡᱽᱜᱟᱨ ᱨᱮᱱᱟᱜ ᱤᱪᱪᱷᱟ ᱢᱮᱱᱟᱜ ᱛᱟᱵᱚᱱ ᱟᱵᱚᱣᱟᱜ ᱫᱚ ᱥᱟᱸᱜᱮ ᱴᱟᱠᱟ ᱤᱪᱪᱷᱟᱹ ᱥᱮ ᱱᱤᱡᱮᱨᱟᱜ ᱠᱩᱠᱢᱩ ᱯᱩᱨᱟᱹᱣ ᱞᱟᱹᱜᱤᱫ ᱫᱚ ᱢᱤᱫᱴᱟᱝᱜᱮ ᱰᱟᱦᱟᱨ ᱢᱮᱱᱟᱜᱼᱟ ᱡᱟᱦᱟᱸᱫᱚ ᱦᱩᱭᱩᱜ ᱠᱟᱱᱟ ᱚᱱᱞᱟᱭᱤᱱ ᱚᱱᱞᱟᱭᱤᱱ ᱢᱟᱫᱽᱫᱷᱚᱢᱛᱮ ᱟᱵᱚ ᱴᱟᱠᱟ ᱨᱳᱡᱽᱜᱟᱨ ᱠᱟᱛᱮ ᱱᱤᱡᱮᱨᱟᱜ ᱥᱚᱝᱥᱟᱨᱵᱚᱱ ᱪᱟᱞᱟᱣ ᱫᱟᱲᱮᱭᱟᱜᱼᱟ ᱛᱚ ᱚᱱᱟ ᱢᱚᱫᱽᱫᱷᱮᱨᱮ ᱵᱚᱦᱩᱛ ᱜᱚᱴᱟᱝ ᱦᱚᱲᱫᱚ ᱢᱮᱱᱟᱜ ᱠᱚᱣᱟ ᱦᱚᱲᱠᱚ ᱢᱮᱱᱟᱜ ᱠᱚᱣᱟ ᱡᱟᱦᱟᱸᱭᱫᱚ ᱤᱭᱩᱴᱤᱭᱩᱵᱟᱨ ᱠᱚ ᱵᱮᱱᱟᱣ ᱟᱠᱟᱱ ᱛᱟᱵᱚᱱᱟ ᱤᱭᱩᱴᱩᱵᱽ ᱢᱟᱫᱽᱫᱷᱚᱢᱛᱮ ᱩᱱᱤ ᱟᱭᱟᱜ ᱱᱤᱡᱮ ᱯᱷᱞᱚᱠ ᱪᱮᱱᱮᱞᱼᱮ ᱵᱮᱱᱟᱣᱫᱟ ᱥᱮ ᱱᱤᱡᱽ ᱵᱷᱤᱰᱤᱭᱳ ᱵᱷᱮᱱᱟᱣ ᱠᱟᱛᱮ ᱩᱱᱤ ᱟᱭᱟᱜ ᱱᱤᱡᱮᱨᱟᱜ ᱟᱞᱟᱫᱟ ᱩᱯᱨᱩᱢᱮ ᱵᱮᱱᱟᱣᱮᱫ ᱛᱟᱭᱟ ᱚᱸᱰᱮ ᱚᱠᱚᱭᱫᱚ ᱠᱚᱢᱮᱰᱤ ᱠᱟᱛᱮᱫᱦᱚᱸ ᱟᱭᱟᱜ ᱱᱤᱡᱮᱨᱟᱜ ᱩᱯᱨᱩᱢᱮ ᱵᱮᱱᱟᱣᱮᱫ ᱛᱟᱭᱟ ᱚᱱᱟ ᱥᱟᱶ ᱥᱟᱶᱛᱮ ᱤᱧᱤᱧ ᱢᱮᱱᱟ ᱟᱨ ᱟᱵᱚ ᱱᱤᱛᱚᱜᱼᱟᱜ ᱫᱤᱱᱨᱮ ᱟᱨᱚ ᱞᱟᱦᱟ ᱨᱮᱱᱟᱜ ᱜᱮ ᱚᱱᱟᱠᱚ ᱫᱚ ᱦᱩᱭᱩᱜ ᱠᱟᱱᱟ ᱢᱟᱨᱠᱮᱴᱤᱝ ᱡᱟᱦᱟᱸᱫᱚ ᱰᱤᱡᱤᱴᱟᱞ ᱢᱟᱨᱠᱮᱴᱤᱝᱵᱚᱱ ᱢᱮᱛᱟᱜᱼᱟ ᱰᱤᱡᱤᱴᱟᱞ ᱢᱟᱨᱠᱮᱴᱤᱝ ᱛᱮᱦᱚᱸ ᱱᱤᱡᱮᱨᱟᱜ ᱠᱮᱨᱤᱭᱟᱨᱵᱚᱱ ᱵᱮᱱᱟᱣ ᱫᱟᱲᱮᱼᱟ ᱯᱷᱤᱞᱮᱴ ᱢᱟᱨᱠᱮᱴᱤᱝ ᱢᱮᱱᱟᱜᱼᱟ ᱚᱸᱰᱮ ᱠᱷᱚᱱᱦᱚᱸ ᱟᱵᱚ ᱱᱤᱡᱮᱨᱟᱜ ᱠᱮᱨᱤᱭᱟᱨᱵᱚᱱ ᱵᱮᱱᱟᱣ ᱫᱟᱲᱮᱼᱟ ᱮᱨᱯᱚᱨ ᱰᱨᱚᱯᱥᱤᱯᱷᱤᱝ ᱢᱮᱱᱟᱜᱼᱟ ᱰᱨᱚᱯᱥᱤᱯᱷᱤᱝ ᱠᱷᱚᱱᱦᱚᱸ ᱟᱵᱚ ᱱᱤᱡᱮᱨᱟᱜ ᱠᱮᱨᱤᱭᱟᱨᱵᱚᱱ ᱵᱮᱱᱟᱣ ᱫᱟᱲᱮᱼᱟ ᱰᱨᱚᱯ ᱥᱟᱨᱵᱷᱤᱥᱤᱝ ᱢᱮᱱᱟᱜᱼᱟ ᱰᱨᱚᱯ ᱥᱟᱨᱵᱷᱤᱥᱤᱝ ᱠᱷᱚᱱᱦᱚᱸ ᱱᱤᱡᱮᱨᱟᱜ ᱠᱮᱨᱤᱭᱟᱨᱵᱚᱱ ᱵᱮᱱᱟᱣ ᱫᱟᱲᱮᱼᱟ ᱟᱨᱯᱚᱨ ᱟᱨᱚ ᱚᱱᱠᱟ ᱥᱤ ᱯᱤ ᱮ ᱢᱟᱨᱠᱮᱴᱤᱝ ᱢᱮᱱᱟᱜᱼᱟ ᱚᱱᱠᱟ ᱵᱷᱟᱵᱽᱛᱮ ᱟᱵᱚ ᱟᱭᱢᱟ ᱜᱚᱴᱟᱝ ᱢᱟᱨᱠᱮᱴᱤᱝ ᱢᱮᱱᱟᱜᱼᱟ ᱱᱤᱛᱚᱝ ᱡᱚᱫᱤ ᱤᱱᱴᱟᱨᱱᱮᱴ ᱨᱮ ᱟᱵᱚᱵᱚ ᱥᱟᱨᱪᱟ ᱡᱮ ᱱᱤᱡᱮᱨᱟᱜ ᱡᱤᱵᱚᱱ ᱪᱮᱞᱮᱠᱟ ᱠᱟᱛᱮᱧ ᱪᱟᱞᱟᱣᱼᱟ ᱥᱮ ᱴᱟᱠᱟ ᱪᱮᱫᱞᱮᱠᱟ ᱠᱟᱛᱮᱫ ᱚᱱᱞᱟᱭᱤᱱᱛᱮᱧ ᱠᱟᱢᱟᱣᱟ ᱟᱭᱢᱟ ᱜᱚᱴᱟᱝᱜᱮ ᱤᱭᱩᱴᱤᱭᱩᱵᱽ ᱵᱟᱫ ᱠᱟᱛᱮᱫᱦᱚᱸ ᱰᱟᱦᱟᱨ ᱢᱮᱱᱟᱜᱼᱟ ᱯᱷᱮᱥᱵᱩᱠ ᱠᱷᱚᱱ ᱱᱤᱛᱚᱜ ᱫᱚ ᱴᱟᱠᱟ ᱠᱟᱢᱟᱜ ᱠᱟᱱ ᱜᱮᱭᱟ ᱤᱱᱥᱴᱟᱜᱨᱟᱢ ᱠᱷᱚᱱᱦᱚᱸ ᱠᱟᱢᱟᱜ ᱠᱟᱱ ᱜᱮᱭᱟ